ᱫᱩ ᱦᱟᱡᱟᱨ ᱠᱩᱲᱤ ᱤᱠᱩᱥ ᱥᱟᱞ ᱨᱮ ᱡᱚᱠᱷᱚᱱ ᱠᱳᱨᱳᱱᱟ ᱪᱟᱞᱟᱟᱜ ᱠᱟᱱ ᱛᱟᱦᱮᱸᱫᱼᱟ ᱩᱱ ᱡᱚᱠᱷᱚᱱ ᱥᱠᱩᱞ ᱠᱚ ᱯᱨᱟᱭ ᱵᱚᱱᱫᱚ ᱜᱮ ᱛᱟᱦᱮᱸ ᱠᱟᱱᱟ ᱠᱤᱱᱛᱩ ᱢᱟᱫᱽᱫᱷᱚᱢᱤᱠ ᱩᱪᱪᱚᱢᱟᱫᱽᱫᱷᱚᱢᱤᱠᱯᱚᱨᱤᱠᱠᱷᱟ ᱫᱚ ᱦᱩᱭ ᱮᱱᱟ ᱟᱲᱟᱜ ᱨᱮ ᱫᱩᱲᱩᱵ ᱠᱟᱛᱮ ᱜᱮ ᱥᱮ ᱥᱠᱩᱞ ᱨᱮ ᱥᱮᱱ ᱠᱟᱛᱮ ᱡᱟᱦᱟᱸᱭ ᱠᱚ ᱜᱤᱫᱽᱨᱟᱹ ᱵᱟᱠᱚ ᱯᱟᱲᱦᱟᱣ ᱫᱟᱲᱮᱭᱟᱜ ᱠᱟᱱ ᱛᱟᱦᱮᱸᱼᱟ ᱥᱮ ᱡᱟᱦᱟᱸᱭ ᱢᱚᱸᱡᱽ ᱠᱚ ᱯᱟᱲᱦᱟᱜ ᱠᱟᱱ ᱛᱟᱦᱮᱸᱫᱼᱟ ᱩᱱᱠᱩ ᱡᱚᱛᱚ ᱦᱚᱲ ᱜᱮ ᱯᱩᱨᱤᱠᱠᱷᱟ ᱠᱚ ᱮᱢ ᱠᱮᱫᱟ ᱯᱚᱨᱤᱠᱠᱷᱟᱨᱮ ᱮᱢ ᱠᱟᱛᱮ ᱮᱛᱚ ᱵᱤᱥᱤ ᱱᱟᱢᱵᱟᱨ ᱠᱚ ᱧᱟᱢ ᱠᱮᱫᱟ ᱡᱟᱦᱟᱸᱭᱴᱟᱜ ᱜᱤᱫᱽᱨᱟᱹᱣᱟᱜ ᱠᱟᱛᱷᱟᱧ ᱞᱟᱹᱭ ᱮᱫᱟ ᱩᱱᱤ ᱫᱚ ᱠᱤᱱᱛᱩ ᱢᱚᱴᱷᱮᱜᱮ ᱵᱟᱭ ᱯᱟᱲᱦᱟᱣ ᱫᱟᱲᱮᱭᱟᱜ ᱠᱟᱱ ᱛᱟᱦᱮᱸᱫᱼᱟ ᱡᱮᱭ ᱯᱚᱨᱤᱠᱠᱷᱟ ᱛᱮᱜ ᱮ ᱮᱢ ᱯᱚᱨᱤᱠᱠᱷᱟ ᱛᱮᱜ ᱮ ᱫᱩᱲᱩᱵ ᱞᱮᱱᱟ ᱛᱚ ᱯᱚᱨᱤᱠᱠᱷᱟᱨᱮᱭ ᱫᱩᱲᱩᱵ ᱮᱱ ᱛᱤᱱᱟᱹᱜ ᱜᱟᱱ ᱪᱚᱭ ᱚᱞ ᱞᱮᱫ ᱵᱟᱭ ᱚᱞ ᱞᱮᱫ ᱪᱚ ᱠᱤᱱᱛᱩ ᱱᱟᱢᱵᱟᱨ ᱫᱚ ᱱᱟᱭᱤᱱᱴᱤ ᱯᱷᱟᱭᱤᱵᱽ ᱪᱮᱛᱟᱱ ᱦᱩᱭ ᱟᱠᱟᱱ ᱛᱟᱭᱟ ᱱᱟᱭᱤᱱᱴᱤ ᱯᱷᱟᱭᱤᱵᱽ ᱪᱮᱛᱟᱱ ᱱᱟᱢᱵᱟᱨ ᱦᱩᱭ ᱮᱱ ᱛᱟᱭ ᱠᱷᱟᱱ ᱩᱱᱤ ᱫᱚ ᱛᱟᱨ ᱯᱚᱨᱮᱨ ᱵᱚᱪᱷᱚᱨ ᱛᱮᱭᱤᱥ ᱥᱟᱞ ᱨᱮ ᱢᱤᱫᱽᱴᱮᱱ ᱯᱚᱨᱤᱠᱠᱷᱟᱨᱮᱭ ᱫᱩᱲᱩᱵ ᱞᱮᱱᱟ ᱛᱚ ᱯᱚᱨᱤᱠᱠᱷᱟ ᱨᱮᱭ ᱫᱩᱲᱩᱵ ᱮᱱᱟ ᱫᱩᱲᱩᱵ ᱠᱟᱛᱮᱫ ᱩᱱᱤ ᱯᱚᱨᱤᱠᱠᱷᱟ ᱨᱮ ᱥᱩᱫᱩ ᱠᱚᱭᱮᱠᱴᱤ ᱯᱨᱚᱥᱱᱚ ᱩᱛᱛᱚᱨ ᱮ ᱚᱞ ᱠᱮᱫᱟ ᱟᱨ ᱟᱭᱟᱜ ᱡᱟ ᱢᱟᱠᱥ ᱛᱟᱦᱮᱸ ᱠᱟᱱ ᱛᱟᱭᱟ ᱚᱱᱟ ᱢᱟᱠᱥ ᱛᱮᱜᱮ ᱩᱱᱤ ᱚᱱᱟ ᱯᱚᱨᱤᱠᱠᱷᱟᱨᱮ ᱡᱚᱭᱮᱱ ᱞᱮᱴᱟᱨ ᱠᱚ